ᱦᱮᱞᱳ ᱦᱮᱸ ᱦᱮᱞᱳ ᱟᱡᱚᱢᱚᱜ ᱠᱟᱱᱟ ᱦᱮᱸ ᱪᱮᱫ ᱮᱢ ᱞᱟᱹᱭ ᱮᱫᱼᱟ ᱦᱟᱹᱠᱩ ᱠᱚ ᱦᱮᱸ ᱟᱹᱰᱤᱜᱟᱱ ᱦᱟᱹᱠᱩ ᱫᱚ ᱦᱮᱱᱟᱜ ᱠᱚᱣᱟ ᱜᱟᱹᱲᱟᱹᱭ ᱦᱟᱹᱠᱩ ᱢᱟᱹᱜᱽᱨᱤ ᱦᱟᱹᱠᱩ ᱠᱟᱛᱞᱟ ᱦᱟᱹᱠᱩ ᱟᱨᱦᱚᱸ ᱟᱹᱰᱤ ᱟᱭᱢᱟ ᱜᱟᱱ ᱦᱮᱸ ᱚ ᱦᱚᱸ ᱛᱤᱱᱟᱹᱜ ᱠᱤᱞᱳ ᱜᱟᱱ ᱚ ᱵᱤᱥ ᱠᱤᱞᱳ ᱜᱟᱱ ᱛᱤᱱᱟᱹᱜ ᱛᱟᱹᱨᱤᱠᱷ ᱮᱢ ᱞᱟᱹᱭ ᱠᱮᱫᱼᱟ ᱚ ᱦᱚᱸ ᱟᱪᱪᱷᱟ ᱮᱱᱠᱷᱟᱱ ᱚᱲᱟᱜ ᱫᱚ ᱦᱟᱸᱜ ᱚᱠᱟᱨᱮ ᱢᱟᱱᱮ ᱤᱫᱤ ᱦᱩᱭᱩᱜᱼᱟ ᱦᱳᱭ ᱢᱟᱱᱮ ᱦᱚᱲᱤᱧ ᱵᱷᱮᱡᱟ ᱠᱚᱣᱟ ᱥᱮ ᱱᱚᱝᱠᱟ ᱟᱢᱜᱮ ᱦᱟᱸᱜ ᱮᱢ ᱦᱤᱡᱩᱜᱼᱟ ᱟᱪᱪᱷᱟ ᱦᱚᱲ ᱦᱟᱸᱜ ᱤᱧ ᱵᱷᱮᱡᱟ ᱠᱚᱣᱟ ᱛᱚᱵᱮ ᱱᱟᱦᱟᱜ ᱟᱹᱛᱩ ᱫᱚ ᱚᱠᱟᱨᱮ ᱨᱟᱡᱽᱱᱚᱜᱚᱨ ᱟᱪᱪᱷᱟ ᱛᱤᱱᱟᱹᱜ ᱢᱳᱴᱟᱢᱩᱴᱤ ᱛᱤᱱᱟᱹᱜ ᱵᱟᱡᱮ ᱜᱟᱱ ᱛᱮ ᱦᱟᱸᱜ ᱤᱱᱟᱹ ᱫᱚ ᱤᱱᱟᱹ ᱦᱤᱥᱟᱹᱵ ᱤᱧ ᱵᱷᱮᱡᱟ ᱠᱟᱭᱟ ᱩᱱᱤ ᱟᱲᱜᱟᱛ ᱧᱚᱜ ᱨᱮ ᱟᱪᱪᱷᱟ ᱯᱩᱭᱥᱟᱹ ᱠᱚᱫᱚ ᱦᱟᱸᱜ ᱮᱱᱠᱷᱟᱱ ᱟᱢ ᱫᱚ ᱦᱟᱸᱜ ᱵᱟᱢ ᱦᱮᱡ ᱫᱟᱲᱮᱭᱟᱜᱼᱟ ᱚ ᱦᱚᱸ ᱟᱪᱪᱷᱟ ᱟᱫᱚ ᱯᱩᱭᱥᱟᱹ ᱨᱮᱱᱟᱜ ᱫᱚ ᱦᱟᱸᱜ ᱚᱱᱟ ᱫᱚ ᱟᱢ ᱥᱟᱞᱟᱜ ᱜᱮ ᱦᱩᱱᱟᱹᱝ ᱜᱟᱞᱢᱟᱨᱟᱜ ᱟᱹᱧ ᱟᱫᱚ ᱦᱳᱭ ᱦᱟᱸᱜ ᱡᱳᱜᱟᱲ ᱠᱟᱫ ᱠᱷᱟᱱ ᱢᱟᱢ ᱴᱷᱤᱠ ᱜᱮᱭᱟ ᱟᱨ ᱵᱟᱠᱷᱟᱱ ᱛᱟᱭᱚᱢ ᱛᱮᱦᱚᱸ ᱜᱟᱱᱚᱜ ᱜᱮᱭᱟ ᱦᱳᱭ ᱟᱫᱚ ᱟᱹᱵᱤᱱ ᱯᱷᱨᱮᱥ ᱦᱟᱹᱠᱩ ᱟᱢ ᱡᱩᱫᱤ ᱯᱷᱨᱮᱥ ᱦᱟᱹᱠᱩᱢ ᱧᱟᱢᱼᱟ ᱮᱱᱠᱷᱟᱱ ᱫᱚ ᱦᱟᱱᱛᱮ ᱦᱟᱸᱜ ᱫᱟᱢ ᱞᱟᱜᱟᱣ ᱧᱚᱜᱚᱜ ᱜᱮᱭᱟ ᱟᱪᱪᱷᱟ ᱛᱟᱡᱟ ᱛᱟᱡᱟ ᱦᱮᱸ ᱟᱪᱪᱷᱟ ᱚᱱᱛᱮ ᱟᱹᱵᱤᱱᱟᱜ ᱟᱢᱟᱜ ᱫᱚ ᱞᱟᱜᱟᱜᱼᱟ ᱚᱱᱛᱮ ᱫᱚᱥ ᱦᱟᱡᱟᱨ ᱥᱮᱫ ᱯᱷᱨᱮᱥ ᱟᱜ ᱯᱷᱨᱮᱥ ᱦᱟᱹᱠᱩ ᱵᱮᱱ ᱧᱟᱢ ᱠᱷᱟᱱ ᱟᱨ ᱠᱟᱴᱤᱝ ᱠᱚᱫᱚ ᱪᱮᱫ ᱞᱮᱠᱟ ᱟᱪᱪᱷᱟ ᱠᱟᱴᱤᱝ ᱟᱛᱮᱫ ᱜᱮ ᱦᱳᱭ ᱟᱢ ᱴᱷᱮᱱ ᱚᱱᱠᱟ ᱴᱟᱭᱤᱢ ᱫᱚ ᱦᱟᱸᱜ ᱵᱟᱭ ᱛᱟᱦᱮᱱ ᱫᱚ ᱦᱮᱸ ᱥᱮ ᱠᱟᱴᱤᱝ ᱜᱟᱛᱮ ᱤᱫᱤ ᱠᱚᱠᱷᱟᱱ ᱴᱷᱤᱠᱚᱜᱼᱟ ᱟᱯᱮ ᱵᱷᱤᱲᱼᱵᱷᱟᱲ ᱨᱮᱜᱮ ᱯᱮ ᱛᱟᱦᱮᱱᱟ ᱟᱨᱦᱚᱸ ᱦᱳᱭ ᱦᱳᱭ ᱦᱳᱭ ᱦᱳᱭ ᱟᱪᱪᱷᱟ ᱟᱲᱜᱟᱛ ᱨᱮᱜᱮ ᱛᱚᱵᱮ ᱦᱟᱸᱜ ᱛᱤᱱ ᱛᱤᱱ ᱛᱟᱹᱨᱤᱠᱷ ᱥᱮ ᱟᱪᱪᱷᱟ ᱦᱳᱭ ᱚᱞ ᱠᱟᱛᱮᱫ ᱦᱟᱸᱜ ᱤᱧ ᱫᱚᱦᱚ ᱠᱟᱜᱼᱟ ᱟᱨ ᱚᱱᱟᱫᱚ ᱟᱹᱵᱤᱱ ᱟᱢᱜᱮ ᱢᱚᱛᱞᱚᱵ ᱤᱱᱟᱹ ᱦᱤᱞᱳᱜ ᱥᱟᱹᱦᱤ ᱴᱟᱭᱤᱢ ᱨᱮᱞᱤᱧ ᱥᱟᱹᱦᱤ ᱴᱟᱭᱤᱢ ᱨᱮ ᱦᱟᱸᱜ ᱤᱧ ᱵᱷᱮᱡᱟ ᱜᱚᱫ ᱠᱟᱠᱚᱣᱟ ᱦᱳᱭ ᱦᱳᱭ ᱦᱳᱭ ᱛᱚᱵᱮ ᱴᱷᱤᱠ ᱜᱮᱭᱟ ᱦᱮᱸ ᱦᱮᱞᱳ ᱦᱮᱞᱳ ᱟᱪᱪᱷᱟ ᱦᱳᱭ ᱴᱷᱤᱠ ᱜᱮᱭᱟ